ᱵᱮᱝᱜᱚᱞ ᱨᱮᱱ ᱦᱚᱲ ᱠᱚᱫᱚ ᱟᱠᱚᱣᱟᱜ ᱠᱟᱞᱪᱟᱨ ᱥᱮᱨᱣᱟ ᱠᱚ ᱟᱭᱢᱟ ᱨᱚᱠᱚᱢ ᱠᱟᱛᱮᱫ ᱠᱚ ᱢᱟᱱᱟᱣᱮᱫᱟ ᱡᱮᱢᱚᱱ ᱥᱚᱦᱨᱟᱭ ᱵᱟᱦᱟ ᱯᱟᱛᱟ ᱪᱷᱟᱛᱟ ᱱᱤᱭᱟᱹ ᱠᱚ ᱥᱟᱶᱛᱮ ᱟᱨᱦᱚᱸ ᱠᱤᱪᱷᱩ ᱯᱚᱨᱚᱵᱽ ᱠᱚ ᱢᱮᱱᱟᱜᱼᱟ ᱥᱚᱢᱚᱭ ᱚᱠᱛᱚ ᱨᱮ ᱚᱱᱟ ᱠᱚᱫᱚ ᱟᱠᱚᱣᱟᱜ ᱥᱚᱢᱚᱭ ᱛᱮᱜᱮ ᱠᱚ ᱢᱟᱱᱟᱣ ᱜᱮᱭᱟ ᱚᱱᱟ ᱠᱚ ᱢᱩᱫᱽᱨᱮ ᱥᱚᱦᱨᱟᱭᱜᱤ ᱡᱚᱛᱚᱠᱷᱚᱱ ᱠᱩᱥᱤ ᱟᱨ ᱨᱟᱹᱥᱠᱟᱹ ᱫᱷᱩᱢ ᱥᱟᱞᱟᱜ ᱢᱟᱱᱟᱜᱼᱟ ᱥᱟᱶᱛᱮ ᱢᱮᱱᱟᱜᱼᱟ ᱯᱟᱛᱟ ᱦᱚᱸ ᱡᱟᱭᱜᱟ ᱡᱟᱭᱜᱟ ᱨᱮᱫᱚ ᱟᱹᱰᱤ ᱫᱷᱩᱢ ᱥᱟᱞᱟᱜ ᱜᱮᱠᱚ ᱢᱟᱱᱟᱣ ᱜᱮᱭᱟ ᱪᱷᱟᱛᱟ ᱦᱚᱸ ᱚᱱᱠᱟᱜᱮ ᱱᱚᱣᱟ ᱠᱚ ᱯᱟᱞᱟᱣ ᱠᱟᱛᱮᱫ ᱟᱹᱰᱤ ᱢᱚᱡᱽ ᱠᱩᱥᱤ ᱨᱟᱹᱥᱠᱟᱹ ᱛᱮᱜᱮ ᱵᱮᱝᱜᱚᱞ ᱨᱮᱱ ᱦᱚᱲ ᱠᱚᱫᱚ ᱟᱠᱚᱣᱟᱜ ᱠᱟᱞᱪᱟᱨ ᱨᱮᱭᱟᱜ ᱟᱹᱨᱤᱪᱟᱹᱞᱤ ᱠᱚ ᱫᱚᱦᱚ ᱤᱫᱤᱭᱮᱫ ᱠᱟᱱᱟ